ᱟᱞᱮ ᱥᱟᱱᱛᱟᱲ ᱴᱚᱴᱷᱟ ᱨᱮᱫᱚ ᱯᱷᱩᱴᱵᱚᱞ ᱜᱟᱛᱮᱜ ᱜᱮ ᱟᱹᱰᱤ ᱥᱚᱨᱮᱥᱟ ᱟᱨ ᱮᱴᱟᱜ ᱴᱚᱴᱷᱟ ᱠᱚᱨᱮᱫᱚ ᱦᱟᱰᱩᱰᱩ ᱠᱨᱤᱠᱮᱴ ᱮᱢᱟᱱ ᱠᱚ ᱟᱨ ᱟᱞᱮ ᱴᱚᱴᱷᱟ ᱨᱮᱫᱚ ᱯᱷᱩᱴᱵᱚᱞ ᱜᱟᱛᱮᱜ ᱨᱮᱜᱮ ᱟᱭᱢᱟ ᱨᱟᱹᱥᱠᱟᱹ ᱧᱟᱢᱚᱜᱼᱟ ᱨᱟᱹᱥᱠᱟᱹ ᱨᱚᱢᱚᱡᱽ ᱟᱨ ᱚᱱᱟᱜᱮ ᱜᱟᱛᱮᱜ ᱜᱮᱭᱟ ᱠᱚ